ᱦᱮᱸ ᱞᱟᱹᱭᱫᱟᱹᱧ ᱱᱚᱣᱟ ᱤᱧ ᱫᱚ ᱥᱟᱸᱜᱷᱟᱨᱤᱭᱟᱹ ᱠᱟᱹᱱᱟᱹᱧ ᱟᱨᱠᱤ ᱤᱭᱟᱹ ᱞᱟᱹᱭᱫᱟᱹᱧ ᱡᱮ ᱱᱚᱝᱠᱟ ᱚᱝᱠᱟ ᱡᱷᱟᱲᱜᱨᱟᱢ ᱡᱮᱞᱟ ᱚᱱᱛᱮ ᱟᱯᱮ ᱥᱮᱫ ᱴᱩᱨᱤᱥᱴ ᱪᱟᱞᱟᱣ ᱦᱩᱭᱩᱜ ᱞᱟᱹᱜᱤᱫ ᱟᱢᱠᱤ ᱱᱚᱣᱟ ᱤᱭᱟᱹ ᱨᱤᱱᱤᱡ ᱯᱟᱵᱽᱞᱤᱠ ᱠᱟᱱᱟᱢ ᱠᱤ ᱱᱚᱣᱟ ᱟᱪᱪᱷᱟ ᱛᱟᱦᱞᱮ ᱫᱟᱬᱟᱱ ᱪᱟᱞᱟᱣ ᱦᱩᱭᱩᱜ ᱞᱟᱹᱜᱤᱫᱚᱜ ᱚᱱᱟ ᱡᱟᱭᱜᱟ ᱠᱚ ᱚᱠᱟ ᱠᱚᱨᱮᱫ ᱪᱮᱫ ᱞᱮᱠᱟᱱ ᱫᱟᱬᱟᱱ ᱡᱟᱭᱜᱟ ᱠᱚ ᱢᱮᱱᱟᱜᱼᱟ ᱦᱳᱭ ᱦᱳᱭ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱛᱟᱦᱞᱮ ᱚᱱᱠᱟᱱ ᱡᱚᱢᱼᱧᱩ ᱠᱚᱨᱮᱱᱟᱜ ᱥᱩᱡᱳᱜᱽ ᱥᱩᱵᱤᱫᱷᱟ ᱵᱚᱞᱛᱮ ᱦᱳᱴᱮᱞ ᱯᱷᱚᱴᱮᱞ ᱠᱚ ᱦᱚᱨ ᱵᱤᱨ ᱠᱚᱨᱮᱱᱟᱜ ᱪᱮᱫᱞᱮᱠᱟ ᱥᱩᱵᱤᱫᱷᱟ ᱠᱚ ᱢᱮᱱᱟᱜᱼᱟ

ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱟᱪᱪᱷᱟ ᱚᱱᱟᱜᱮ ᱪᱟᱞᱟᱣ ᱦᱩᱭᱩᱜ ᱞᱟᱹᱜᱤᱫ ᱚᱱᱛᱮ ᱫᱟᱬᱟᱱ ᱛᱟᱦᱞᱮ ᱦᱮᱸ ᱚᱱᱟᱜᱮ ᱵᱟᱲᱟᱭ ᱡᱚᱝ ᱦᱩᱭᱩᱜ ᱠᱟᱱᱟ ᱟᱨᱠᱤ ᱟᱞᱮ ᱛᱚ ᱱᱟᱣᱟ ᱦᱚᱲ ᱦᱮᱸ ᱦᱮᱸ ᱟᱪᱪᱷᱟ ᱟᱪᱪᱷᱟ ᱦᱮᱸ ᱦᱮᱸ ᱚᱱᱟᱜᱮ ᱟᱨᱠᱤ ᱠᱷᱚᱵᱚᱨ ᱦᱟᱛᱟᱣ ᱦᱩᱭᱱᱟ ᱱᱟᱯᱟᱭ ᱮᱱᱟ ᱤᱱᱟᱹ ᱠᱷᱚᱵᱚᱨ ᱜᱮ ᱛᱟᱦᱞᱮ ᱴᱷᱤᱠ ᱜᱮᱭᱟ ᱦᱮᱸ ᱦᱮᱸ ᱴᱷᱤᱠ ᱜᱮᱭᱟ